ᱟᱪᱪᱷᱟ ᱫᱮᱞᱟᱵᱚᱱ ᱵᱮᱥᱤ ᱵᱟᱡᱟᱨ ᱞᱩᱜᱽᱲᱤ ᱫᱚᱠᱟᱱ ᱠᱟᱛᱷᱟ ᱵᱚᱱ ᱞᱟᱹᱭᱟ ᱮᱛᱚᱦᱚᱵ ᱨᱮ ᱡᱚᱛᱚᱣᱟᱜ ᱧᱟᱢᱚᱜᱼᱟ ᱥᱟᱭᱟ ᱡᱟᱦᱟᱸ ᱛᱤᱱᱟᱹᱜ ᱠᱚᱲᱟ ᱵᱟᱝ ᱠᱩᱲᱤᱭᱟᱜ ᱠᱚᱢ ᱯᱚᱭᱥᱟᱛᱮ ᱨᱮᱦᱚᱸ ᱵᱮ ᱥ ᱵᱮ ᱥ ᱡᱤᱱᱤᱥ ᱧᱟᱢᱚᱜᱼᱟ ᱞᱩᱜᱽᱲᱤᱛᱮᱫ ᱵᱮᱹᱥ ᱛᱟᱦᱮᱱᱟ ᱛᱳ ᱯᱚᱭᱥᱟ ᱡᱟᱹᱥᱛᱤ ᱵᱟᱝ ᱤᱫᱤᱭᱟᱭ ᱛᱳ ᱡᱚᱢᱼᱧᱩ ᱞᱮᱠᱟᱛᱮ ᱦᱚᱸᱻ ᱵᱮᱥᱤ ᱵᱟᱡᱟᱨ ᱨᱮ ᱡᱚᱛᱚᱣᱟᱜ ᱜᱮ ᱵᱮᱹᱥᱼᱵᱮᱹᱥ ᱡᱚᱢᱼᱧᱩ ᱧᱟᱢᱚᱜᱼᱟ ᱵᱟᱝ ᱪᱟᱴ ᱠᱷᱚᱱ ᱮᱦᱚᱵ ᱠᱟᱛᱮᱫ ᱪᱷᱳᱞᱟ ᱠᱚ ᱵᱟᱝ ᱦᱮᱱᱚᱼᱛᱷᱮᱱᱚ ᱢᱮᱥᱟ ᱠᱟᱛᱮᱫ ᱡᱚᱢᱨᱮ ᱟᱹᱰᱤ ᱢᱚᱡᱽ ᱵᱩᱡᱷᱟᱹᱜᱼᱟ ᱡᱚᱢᱼᱧᱩ ᱞᱮᱠᱟ ᱛᱮᱫᱚ ᱡᱚᱛᱚ ᱠᱷᱚᱱ ᱥᱩᱵᱤᱫᱷᱟᱼᱟ ᱟᱨ ᱨᱟᱭ ᱨᱚᱝᱯᱩᱨ ᱡᱚᱛᱚ ᱞᱮᱠᱟᱱᱟᱜ ᱡᱚᱢ ᱧᱟᱢᱚᱜᱼᱟ ᱡᱟᱦᱟᱸ ᱛᱤᱱᱟᱹᱜ ᱜᱮᱠᱚ ᱩᱰᱩᱠ ᱟᱠᱟᱜᱼᱟ ᱡᱚᱛᱚᱢ ᱡᱚᱢ ᱨᱮᱦᱚᱸ ᱵᱷᱟᱜᱟᱜ ᱵᱟᱭ ᱥᱟᱱᱟᱢᱟ ᱡᱚᱢ ᱞᱮᱠᱟᱫᱚ ᱵᱟᱝ ᱪᱷᱳᱞᱟ ᱵᱟᱝᱻ ᱢᱩᱜᱳ ᱨᱟᱢᱵᱽᱲᱟ ᱦᱮᱱᱚᱼᱛᱷᱮᱱᱚ ᱢᱮᱥᱟ ᱠᱟᱛᱮᱫ ᱡᱚᱢ ᱟᱹᱰᱤ ᱢᱚᱡᱽ ᱵᱩᱡᱷᱟᱹᱜᱼᱟ